ᱤᱧᱟᱹᱜ ᱴᱚᱴᱷᱟ ᱨᱮᱱᱟᱝ ᱥᱟᱸᱜᱟᱲᱚᱢ ᱠᱚᱫᱚ ᱦᱩᱭᱩᱜ ᱠᱟᱱᱟ ᱡᱟᱦᱟᱸ ᱜᱷᱩᱴᱩᱛᱮ ᱪᱟᱞᱟᱜᱼᱟ ᱚᱱᱟ ᱠᱚᱫᱚ ᱢᱚᱴᱚᱨ ᱥᱟᱭᱠᱮᱞ ᱵᱟᱥ ᱥᱟᱭᱠᱮᱞ ᱟᱨ ᱡᱟᱦᱟᱸ ᱫᱟᱜ ᱛᱮ ᱪᱟᱞᱟᱜᱼᱟ ᱯᱤᱨᱳᱨ ᱡᱟᱦᱟᱡᱽ ᱟᱨ ᱡᱟᱦᱟᱸ ᱪᱮᱛᱟᱱᱛᱮ ᱪᱟᱞᱟᱜᱼᱟ ᱚᱱᱟ ᱫᱚ ᱩᱰᱟᱹᱱ ᱜᱟᱹᱰᱤ ᱡᱟᱦᱟᱸ ᱞᱮᱠᱟ ᱡᱮᱢᱚᱱ ᱵᱟᱥ ᱚᱱᱟ ᱫᱚ ᱵᱟᱸᱠᱩᱲᱟ ᱡᱷᱟᱲᱜᱨᱟᱢ ᱢᱮᱫᱽᱱᱟᱯᱩᱨ ᱱᱤᱭᱟᱹ ᱠᱚᱫᱚ ᱪᱟᱞᱟᱣ ᱜᱟᱱᱚᱜᱼᱟ ᱟᱨ ᱟᱨ ᱴᱨᱮᱱ ᱴᱨᱮᱱ ᱫᱚ ᱚ ᱟᱨ ᱢᱤᱫᱴᱮᱱ ᱰᱤᱥᱠᱚᱱ ᱟᱨ ᱢᱤᱫᱴᱮᱱ ᱰᱮᱥᱠ ᱪᱟᱞᱟᱣ ᱞᱮᱠᱷᱟᱱ ᱟᱹᱰᱤᱜᱮ ᱚᱞᱯᱚ ᱴᱟᱭᱤᱢ ᱞᱟᱜᱟᱜᱼᱟ ᱟᱨ ᱩᱰᱟᱹᱣ ᱡᱟᱦᱟᱡ ᱫᱚ ᱟᱵᱚ ᱩᱱ ᱵᱚᱱ ᱵᱮᱵᱚᱦᱟᱨᱟ ᱡᱟᱦᱟᱸ ᱛᱤᱨᱮ ᱡᱟᱦᱟᱸ ᱛᱤᱨᱮ ᱡᱟᱦᱟᱸ ᱠᱷᱚᱱ ᱵᱟᱵᱚᱱ ᱪᱟᱞᱟᱣ ᱫᱟᱲᱮᱭᱟᱜᱼᱟ ᱟᱹᱰᱤᱜᱟᱱ ᱜᱮ ᱮᱸᱴᱠᱮᱴᱚᱲᱮ ᱦᱩᱭᱩᱜ ᱛᱟᱵᱳᱱᱟ ᱛᱟᱲᱟ ᱛᱟᱲᱤ ᱛᱤᱭᱳᱜ ᱨᱮᱱᱟᱜ ᱵᱚᱱ ᱪᱮᱥᱴᱟᱭᱟ ᱚᱱᱟ ᱢᱩᱫᱽᱨᱮ ᱟᱵᱚ ᱩᱰᱟᱹᱱ ᱜᱟᱹᱰᱤ ᱵᱚᱱ ᱵᱮᱵᱚᱦᱟᱨᱟ ᱟᱨ ᱫᱳᱞ ᱡᱟᱦᱟᱡ ᱡᱟᱦᱟᱸᱨᱮ ᱫᱟᱜ ᱠᱚ ᱢᱮᱱᱟᱜᱼᱟ ᱡᱮᱢᱚᱱ ᱤᱱᱠᱟᱹ ᱠᱤᱪᱷᱩ ᱢᱮᱱᱟᱜ ᱟᱥᱮ ᱟᱵᱚᱣᱟᱜ ᱫᱤᱜᱷᱟ ᱚᱱᱟ ᱠᱚᱫᱚ ᱟᱵᱚ ᱫᱳᱞ ᱡᱟᱦᱟᱡᱽ ᱵᱚᱱ ᱵᱮᱵᱚᱦᱟᱨᱟ ᱫᱳᱞ ᱡᱟᱦᱟᱡᱽ ᱵᱚᱱ ᱵᱮᱵᱚᱦᱟᱨᱟ